ᱤᱧ ᱦᱚᱸ ᱢᱤᱫ ᱛᱤᱨᱞᱟᱹ ᱦᱚᱯᱚᱱ ᱠᱟᱹᱱᱟᱹᱧ ᱤᱧᱟᱹᱜ ᱦᱚᱸ ᱞᱩᱛᱩᱨ ᱨᱮᱱᱟᱜ ᱦᱚᱨᱚᱜ ᱨᱮᱱᱟᱜ ᱟᱹᱰᱤ ᱥᱚᱠ ᱛᱤᱧ ᱟᱹᱰᱤ ᱦᱩᱰᱤᱧ ᱩᱢᱮᱨᱹᱨ ᱠᱷᱚᱱᱜᱮ ᱞᱩᱛᱩᱨ ᱨᱮᱱᱟᱜ ᱦᱚᱨᱚᱜ ᱨᱮᱱᱟᱜ ᱫᱤᱥᱟᱹᱭᱟᱹᱧ ᱦᱩᱰᱤᱧ ᱩᱢᱮᱹᱨ ᱨᱮᱧ ᱛᱟᱦᱮᱸᱜᱼᱟ ᱛᱤᱥ ᱪᱚᱧ ᱦᱚᱨᱚᱜᱼᱟᱜ ᱦᱟᱨᱟᱜᱼᱟ ᱦᱚᱲ ᱧᱮᱞᱛᱮ ᱟᱹᱰᱤᱜᱮ ᱠᱟᱥᱛᱟᱧ ᱵᱩᱡᱷᱟᱹᱣᱛᱮ ᱦᱚᱲ ᱫᱚ ᱛᱤᱱᱟᱹᱜ ᱢᱚᱡᱽ ᱢᱚᱡᱽ ᱞᱩᱛᱩᱨ ᱨᱮᱱᱟᱜ ᱠᱚ ᱦᱚᱨᱚᱜᱟ ᱤᱧ ᱫᱚ ᱛᱤᱥ ᱪᱚᱧ ᱦᱚᱨᱚᱜᱟ ᱢᱮᱱᱠᱷᱟᱱ ᱱᱤᱛ ᱫᱚᱧ ᱦᱟᱨᱟᱭᱮᱱᱟ ᱤᱧ ᱦᱚᱸ ᱞᱩᱛᱩᱨ ᱨᱮᱱᱟᱜ ᱤᱧ ᱦᱚᱨᱚᱜ ᱮᱫᱟ ᱱᱟᱣᱟ ᱱᱟᱣᱟ ᱠᱟᱞᱮᱠᱥᱮᱱ ᱱᱟᱣᱟ ᱱᱟᱣᱟ ᱵᱮᱱᱟᱣᱟᱜ ᱞᱩᱛᱩᱨ ᱨᱮᱱᱟᱜ ᱠᱟᱹᱴᱤᱡ ᱠᱟᱹᱴᱤᱡᱟᱜ ᱦᱚᱸ ᱟᱹᱰᱤ ᱢᱚᱡᱽ ᱧᱮᱞᱚᱜᱼᱟ ᱦᱚᱨᱚᱜ ᱞᱮᱠᱷᱟᱱ ᱟᱨ ᱥᱮᱬᱟ ᱥᱮᱬᱟᱣᱟᱜ ᱦᱚᱸ ᱟᱹᱰᱤ ᱢᱚᱡᱽ ᱧᱮᱞᱚᱜᱼᱟ ᱚᱱᱟᱛᱮ ᱤᱧ ᱫᱚ ᱟᱹᱰᱤ ᱱᱟᱯᱟᱭᱤᱧ ᱵᱩᱡᱷᱟᱹᱣᱟ ᱞᱩᱛᱩᱨ ᱨᱮᱱᱟᱜ ᱦᱚᱨᱚᱜ ᱛᱮ ᱟᱨ ᱦᱚᱨᱚᱜᱽ ᱜᱤᱭᱟᱹᱧ ᱟᱨ ᱱᱟᱣᱟ ᱱᱟᱣᱟᱱᱟᱜ ᱫᱤᱱᱟᱹᱢ ᱜᱮᱧ ᱦᱟᱛᱟᱣ ᱟᱹᱜᱩᱭᱟ ᱟᱨ ᱦᱚᱲ ᱠᱚᱦᱚᱸ ᱠᱚ ᱦᱚᱨᱚᱜ ᱞᱮᱠᱷᱟᱱ ᱟᱹᱰᱤ ᱢᱚᱡᱽ ᱠᱚ ᱧᱞᱚᱜᱼᱟ ᱟᱨ ᱡᱟᱦᱟᱱᱟᱜ ᱯᱚᱨᱚᱵᱽ ᱯᱩᱱᱟᱹᱭ ᱠᱚᱨᱮ ᱞᱩᱛᱩᱨ ᱨᱮᱱᱟᱜ ᱵᱟᱝ ᱦᱚᱨᱚᱜ ᱞᱮᱠᱷᱟᱱ ᱢᱚᱡᱽ ᱜᱮ ᱵᱟᱝ ᱵᱩᱡᱷᱟᱹᱜᱼᱟ